ᱤᱧᱟᱹᱜ ᱴᱚᱴᱷᱟ ᱤᱧᱟᱹᱜ ᱴᱚᱴᱷᱟ ᱨᱮᱭᱟᱜ ᱡᱤᱵᱤᱠᱟ ᱫᱚ ᱦᱩᱭᱩᱜ ᱠᱟᱱᱟ ᱪᱟᱥᱼᱵᱟᱥ ᱠᱟᱨᱚᱱ ᱟᱞᱮ ᱫᱚ ᱪᱟᱥᱼᱵᱟᱥ ᱪᱮᱛᱟᱱ ᱨᱮᱜᱮ ᱡᱚᱛᱚ ᱠᱚ ᱱᱤᱨᱵᱷᱚᱨᱥᱤᱞ ᱢᱮᱱᱟᱜ ᱞᱮᱭᱟ ᱟᱨ ᱡᱩᱫᱤ ᱪᱟᱥᱼᱵᱟᱥ ᱵᱷᱟᱜᱮ ᱦᱩᱭᱩᱜᱼᱟ ᱛᱟᱦᱚᱞᱮ ᱠᱷᱟᱱ ᱫᱚ ᱡᱚᱛᱚ ᱠᱤᱪᱷᱩ ᱨᱮᱜᱮ ᱢᱟᱱᱮ ᱥᱩᱡᱳᱜᱽ ᱥᱩᱵᱤᱫᱟ ᱟᱨᱠᱤ ᱢᱮᱱᱴᱮᱱ ᱢᱟᱱᱮ ᱴᱷᱤᱠᱼᱴᱷᱟᱠ ᱥᱚᱝᱥᱟᱨ ᱠᱚ ᱢᱟᱱᱮ ᱥᱮᱱᱚᱜᱼᱟ ᱟᱨ ᱡᱩᱫᱤ ᱥᱮᱨᱚᱠᱚᱢ ᱵᱷᱟᱜᱤ ᱪᱟᱥᱼᱵᱟᱥ ᱠᱚ ᱵᱟᱝ ᱦᱩᱭᱩᱜᱼᱟ ᱛᱟᱦᱚᱞᱮᱠᱷᱟᱱ ᱫᱚ ᱡᱚᱛᱚ ᱠᱤᱪᱷᱩ ᱨᱮᱱᱟᱜ ᱠᱷᱚᱨᱪᱟ ᱠᱷᱚᱨᱚᱪ ᱠᱷᱚᱨᱪᱟ ᱠᱚᱦᱚᱸ ᱥᱮᱨᱚᱠᱚᱢ ᱵᱷᱟᱜᱮ ᱧᱚᱜ ᱛᱮ ᱵᱟᱝ ᱥᱮᱱᱚᱜᱼᱟ ᱟᱨ ᱛᱟ ᱪᱷᱟᱲᱟ ᱡᱩᱫᱤ ᱜᱚᱜᱚ ᱵᱟᱵᱟ ᱵᱷᱟᱜᱮ ᱧᱚᱜ ᱡᱩᱫᱤ ᱪᱟᱥᱼᱵᱟᱥ ᱠᱤᱱ ᱠᱚᱨᱟᱣ ᱫᱟᱲᱮᱭᱟᱜᱼᱟ ᱠᱤᱱ ᱠᱟᱨᱚᱱ ᱟᱞᱮ ᱛᱚ ᱢᱟᱱᱮ ᱵᱩᱨᱩ ᱫᱤᱥᱚᱢ ᱨᱮᱱ ᱛᱚ ᱛᱟᱦᱚᱞᱮ ᱵᱩᱨᱩ ᱫᱤᱥᱚᱢ ᱨᱮᱫᱚ ᱮᱢᱱᱤ ᱛᱮᱜᱮ ᱢᱟᱱᱮ ᱜᱨᱤᱥᱥᱚ ᱠᱟᱞ ᱫᱚ ᱫᱟᱜ ᱨᱮᱱᱟᱜ ᱥᱚᱢᱟᱥᱥᱟ ᱦᱚᱸ ᱠᱷᱩᱵᱽ ᱜᱮ ᱢᱮᱱᱟᱜᱼᱟ ᱛᱟᱦᱚᱞᱮ ᱩᱱ ᱡᱚᱠᱷᱚᱱ ᱫᱚ ᱮᱢᱱᱤ ᱡᱟᱦᱟᱱᱟᱜ ᱢᱮᱥᱤᱱ ᱴᱮᱥᱤᱱ ᱠᱚᱛᱮ ᱦᱳᱭᱛᱳ ᱤᱭᱟᱹ ᱠᱟᱛᱮ ᱠᱚᱨᱟᱣ ᱠᱟᱛᱮ ᱪᱟᱥᱼᱵᱟᱥ ᱠᱚ ᱚᱱᱠᱟ ᱠᱚᱨᱟᱣᱟᱞᱮ ᱟᱨ ᱡᱟ ᱴᱩᱠᱩ ᱟᱞᱮᱭᱟᱜ ᱪᱟᱥᱼᱵᱟᱥ ᱮᱢᱱᱤ ᱵᱚᱨᱥᱟ ᱠᱟᱞ ᱵᱚᱨᱥᱟ ᱠᱟᱞ ᱡᱚᱠᱷᱚᱱ ᱦᱤᱡᱩᱜᱼᱟ ᱛᱠᱷᱚᱱ ᱫᱚ ᱴᱷᱤᱠ ᱟᱪᱷᱮ ᱪᱟᱥᱵᱟᱥ ᱠᱚ ᱵᱷᱟᱜᱤ ᱢᱟᱱᱮ ᱠᱚᱨᱟᱣᱟᱠᱚ ᱟᱨᱠᱤ ᱩᱱ ᱡᱚᱠᱷᱚᱱ ᱜᱮ ᱡᱚᱛᱚ ᱴᱩᱠᱩ ᱪᱟᱥᱼᱵᱟᱥ ᱨᱮᱱᱟᱜ ᱵᱷᱟᱜᱮ ᱫᱚ ᱟᱨ ᱟᱞᱮ ᱡᱩᱫᱤ ᱥᱮᱨᱚᱠᱚᱢ ᱪᱟᱥᱼᱵᱟᱥ ᱦᱚᱸ ᱡᱩᱫᱤ ᱵᱟᱝ ᱦᱩᱭᱩᱜ ᱜᱮᱭᱟ ᱛᱟᱦᱚᱞᱮᱠᱷᱟᱱ ᱫᱚ ᱚᱱᱠᱟ ᱵᱟᱭᱨᱮ ᱨᱮ ᱥᱮᱨᱚᱠᱚᱢ ᱯᱚᱲᱟᱥᱩᱱᱟ ᱠᱷᱮᱛᱛᱨᱮ ᱨᱮ ᱥᱚᱢᱚᱥᱥᱟ ᱫᱮᱠᱷᱟ ᱮᱢ ᱛᱟᱞᱮᱭᱟᱭ ᱠᱟᱨᱚᱱ ᱴᱟᱠᱟ ᱯᱚᱭᱥᱟ ᱡᱩᱫᱤ ᱨᱳᱡᱜᱟᱨ ᱵᱷᱟᱜᱮ ᱧᱚᱜ ᱵᱟᱝ ᱦᱩᱭᱩᱜᱼᱟ ᱛᱟᱦᱚᱞᱮ ᱠᱷᱟᱱ ᱫᱚ ᱯᱚᱲᱟᱥᱩᱱᱟᱨ ᱠᱷᱮᱛᱨᱮ ᱦᱚᱸ ᱥᱚᱢᱚᱥᱥᱟ ᱠᱟᱱ ᱜᱮᱭᱟ ᱠᱟᱨᱚᱱ ᱮᱢᱱᱤ ᱛᱮᱜᱮ ᱴᱤᱭᱩᱥᱮᱱ ᱯᱷᱤᱡᱽ ᱠᱚ ᱮᱠᱴᱩ ᱵᱮᱥᱤ ᱵᱮᱥᱤ ᱜᱮ ᱛᱟᱪᱷᱟᱲᱟ ᱵᱟᱭᱨᱮ ᱨᱮ ᱛᱟᱦᱮᱞᱮᱱ ᱠᱷᱟᱱ ᱫᱚ ᱠᱷᱚᱨᱪᱟ ᱯᱟᱛᱤ ᱦᱚᱸ ᱵᱮᱥᱤᱜ ᱜᱮᱭᱟ ᱟᱨ ᱟᱨ ᱡᱮᱦᱮᱛᱩ ᱵᱟᱵᱟ ᱵᱟᱵᱟ ᱜᱚᱜᱚ ᱫᱚ ᱚᱱᱠᱟᱱ ᱥᱤᱠᱠᱷᱤᱛᱚ ᱦᱚᱸ ᱵᱟᱝ ᱠᱟᱱᱟ ᱠᱤᱱ ᱠᱟᱨᱚᱱ ᱩᱱᱟᱹᱜ ᱫᱤᱱ ᱨᱮᱱ ᱦᱚᱲ ᱛᱚ ᱢᱟᱱᱮ ᱥᱮᱨᱚᱠᱚᱢ ᱚᱱᱠᱟᱱᱟᱜ ᱥᱩᱵᱤᱫᱟ ᱠᱚᱦᱚᱸ ᱵᱟᱝ ᱛᱟᱦᱮᱠᱟᱱᱟ ᱟᱨ ᱢᱟᱱᱮ ᱴᱟᱠᱟ ᱯᱚᱭᱥᱟ ᱛᱮᱦᱚᱸ ᱮᱠᱴᱩ ᱠᱷᱚᱨᱪᱟ ᱠᱚ ᱢᱟᱱᱮ ᱥᱮᱨᱚᱠᱚᱢ ᱥᱩᱡᱳᱜᱽ ᱥᱩᱵᱤᱫᱟ ᱵᱟᱠᱚ ᱮᱢ ᱫᱟᱲᱮᱭᱟᱠᱟᱜ ᱠᱤᱱᱟᱹ ᱜᱚᱜᱚᱼᱵᱟᱵᱟ ᱛᱟᱹᱠᱤᱱ ᱛᱟᱦᱚᱞᱮ ᱚᱱᱟ ᱠᱷᱟᱹᱛᱤᱨ ᱛᱮᱦᱚᱸ ᱢᱟᱱᱮ ᱚᱞ ᱯᱟᱲᱦᱟᱣ ᱵᱟᱠᱤᱱ ᱫᱟᱲᱮᱭ ᱠᱟᱫᱟ ᱛᱚ ᱡᱟ ᱴᱩᱠᱩᱜᱮ ᱟᱞᱮᱭᱟᱜ ᱠᱷᱚᱨᱪᱟ ᱢᱟᱱᱮ ᱮᱢᱱᱤ ᱠᱷᱚᱨᱪᱟᱭᱟ ᱡᱟᱦᱚᱸ ᱡᱟ ᱴᱩᱠᱩ ᱜᱮ ᱟᱞᱮᱭᱟᱜ ᱥᱚᱝᱥᱟᱨ ᱨᱮ ᱦᱩᱭᱩᱜᱼᱟ ᱛᱚ ᱚᱱᱟ ᱪᱟᱥᱵᱟᱥ ᱪᱮᱛᱟᱱ ᱨᱮᱜᱮ ᱡᱚᱛᱚ ᱠᱤᱪᱷᱩ ᱱᱤᱨᱵᱷᱚᱨᱟᱭ ᱟᱨ ᱛᱟ ᱪᱷᱟᱲᱟ ᱟᱞᱮ ᱵᱩᱨᱩ ᱨᱮᱫᱚ ᱪᱟᱥᱼᱵᱟᱥ ᱠᱚ ᱦᱩᱭᱩᱜᱼᱟ ᱦᱳᱲᱳ ᱢᱟᱱᱮ ᱦᱳᱲᱳ ᱪᱷᱟᱲᱟ ᱦᱚᱸ ᱟᱨᱚ ᱠᱤᱪᱷᱩ ᱟᱹᱞᱩ ᱠᱚ ᱠᱚᱯᱤ ᱠᱚ ᱟᱨ ᱡᱚᱱᱰᱨᱟ ᱠᱚ ᱪᱟᱥ ᱦᱩᱭᱩᱜᱼᱟ ᱵᱟᱡᱽᱲᱟ ᱠᱚ ᱨᱟᱦᱮᱲ ᱡᱚᱛᱚ ᱠᱤᱪᱷᱩ ᱜᱮ ᱰᱟᱞ ᱠᱚ ᱦᱩᱭᱩᱜ ᱜᱮᱭᱟ ᱟᱨ ᱡᱩᱫᱤ ᱫᱟᱜ ᱠᱚ ᱡᱩᱫᱤ ᱴᱷᱤᱠᱼᱴᱷᱟᱠ ᱡᱩᱫᱤ ᱧᱟᱯᱟᱢᱟ ᱛᱟᱦᱚᱞᱮ ᱠᱷᱟᱱ ᱫᱚ ᱚᱱᱟ ᱠᱚᱨᱮᱱᱟᱜ ᱪᱟᱥᱼᱵᱟᱥ ᱦᱚᱸ ᱵᱷᱟᱜᱮ ᱜᱮ ᱦᱩᱭᱩᱜᱼᱟ ᱟᱨ ᱛᱟᱦᱚᱞᱮ ᱚᱱᱟ ᱠᱚ ᱪᱟᱥᱵᱟᱥ ᱠᱟᱛᱮ ᱜᱮ ᱟᱞᱮᱭᱟᱜ ᱫᱤᱱ ᱡᱟᱯᱚᱱ ᱠᱚ ᱪᱟᱞᱟᱜᱼᱟ ᱟᱨ ᱚᱱᱟ ᱠᱚ ᱤᱭᱟᱹ ᱞᱮᱱᱠᱷᱟᱱ ᱜᱮ ᱪᱟᱥᱼᱵᱟᱥ ᱠᱚ ᱦᱩᱭ ᱞᱮᱱᱠᱷᱟᱱ ᱜᱮ ᱟᱞᱮᱭᱟᱜ ᱚᱞᱚᱜ ᱯᱟᱲᱦᱟᱜ ᱨᱮᱦᱚᱸ ᱢᱟᱱᱮ ᱵᱷᱟᱮ ᱦᱩᱭᱩᱜ ᱛᱟᱞᱮᱭᱟ ᱟᱨᱠᱤ ᱢᱟᱱᱮ ᱡᱩᱫᱤ ᱴᱟᱠᱟ ᱯᱚᱭᱥᱟ ᱵᱟᱝ ᱨᱳᱡᱽᱜᱟᱨ ᱫᱟᱲᱮᱭᱟᱜᱼᱟ ᱠᱤᱱ ᱜᱚᱜᱚᱼᱵᱟᱵᱟ ᱛᱟᱦᱚᱞᱮ ᱠᱷᱟᱱ ᱫᱚ ᱚᱞ ᱯᱟᱲᱦᱟᱣ ᱛᱮᱦᱚᱸ ᱢᱟᱱᱮ ᱜᱷᱟᱹᱴᱛᱤ ᱮᱢᱟᱭ ᱤᱱᱟᱹ ᱴᱩᱠᱩ ᱜᱮ